ᱟᱞᱮ ᱢᱟ ᱟᱛᱳ ᱚᱲᱟᱜ ᱨᱮᱞᱮ ᱵᱟᱥᱚᱜᱼᱟ ᱚᱱᱟᱛᱮ ᱩᱱᱠᱩ ᱫᱟᱬᱟᱱ ᱱᱤᱭᱮ ᱡᱟᱦᱟᱭ ᱠᱚ ᱦᱤᱡᱩᱜᱼᱟ ᱩᱱᱠᱩ ᱞᱟᱹᱜᱤᱫ ᱫᱚ ᱛᱟᱦᱮᱱ ᱡᱟᱭᱜᱟ ᱫᱚ ᱵᱟᱹᱱᱩᱜᱼᱟ ᱟᱞᱮ ᱠᱷᱚᱡ ᱥᱟᱺᱜᱤᱧ ᱨᱮ ᱢᱤᱫᱴᱮᱡ ᱥᱚᱦᱚᱨ ᱦᱮᱱᱟᱜᱼᱟ ᱚᱸᱰᱮ ᱜᱮ ᱦᱚᱴᱮᱞ ᱠᱚ ᱢᱮᱱᱟᱜᱼᱟ ᱚᱸᱰᱮ ᱜᱮᱠᱚ ᱛᱟᱦᱮᱱᱟ ᱚᱸᱰᱮ ᱠᱷᱚᱱ ᱜᱮᱠᱚ ᱦᱤᱡᱩᱜᱼᱟ ᱱᱚᱛᱮ ᱧᱮᱧᱮᱞ ᱟᱨ ᱡᱮᱢᱚᱱ ᱟᱞᱮᱢᱟ ᱡᱚᱱᱰᱨᱟ ᱠᱚ ᱟᱹᱰᱤ ᱡᱳᱨᱞᱮ ᱪᱟᱥᱟ ᱚᱱᱟ ᱠᱚ ᱧᱮᱧᱮᱞ ᱠᱚ ᱦᱤᱡᱩᱜᱼᱟ ᱟᱨ ᱟᱞᱮ ᱥᱩᱨ ᱨᱮ ᱢᱤᱫᱴᱤᱝ ᱜᱟᱰᱟ ᱢᱮᱱᱟᱜᱼᱟ ᱚᱱᱟ ᱥᱩᱨ ᱨᱮ ᱦᱚᱴᱮᱞ ᱠᱚ ᱵᱮᱱᱟᱣ ᱞᱮᱠᱷᱟᱱ ᱢᱚᱡ ᱦᱩᱭ ᱠᱚᱜᱼᱟ ᱚᱸᱰᱮ ᱠᱚ ᱛᱟᱦᱮᱸ ᱫᱟᱲᱮ ᱠᱚᱜᱼᱟ ᱚᱸᱰᱮ ᱠᱷᱚᱱ ᱛᱟᱦᱮᱸ ᱠᱟᱛᱮ ᱚᱱᱟ ᱜᱟᱰᱟ ᱨᱮ ᱞᱟᱣᱠᱟᱹ ᱠᱚ ᱛᱟᱦᱮᱱ ᱠᱷᱟᱡ ᱚᱱᱟ ᱠᱚᱨᱮ ᱠᱚ ᱫᱮᱡ ᱞᱮᱱᱠᱷᱟᱡ ᱩᱱᱠᱩ ᱵᱮᱥ ᱠᱚ ᱵᱩᱡᱷᱟᱹᱣ ᱠᱮᱭᱟ ᱟᱨ ᱡᱟᱛᱮ ᱩᱱᱠᱩ ᱠᱚ ᱦᱮᱡ ᱤᱫᱤ ᱞᱮᱱᱠᱷᱟᱱ ᱚᱱᱠᱟ ᱟᱞᱮ ᱦᱚᱸ ᱛᱟᱦᱮᱱ ᱡᱟᱭᱜᱟ ᱦᱚᱞᱮ ᱵᱮᱵᱚᱥᱛᱟᱭᱟ ᱥᱮ ᱯᱟᱨᱠ ᱠᱚ ᱛᱟᱦᱮᱱ ᱠᱷᱟᱡ ᱚᱱᱟ ᱠᱚ ᱠᱚ ᱧᱮᱞ ᱞᱟᱹᱜᱤᱫ ᱠᱚ ᱦᱮᱡ ᱠᱚᱜᱼᱟ